ᱱᱚᱣᱟ ᱱᱤᱛᱚᱜ ᱡᱚᱢᱤ ᱨᱮᱭᱟᱜ ᱠᱟᱨᱵᱟᱨ ᱡᱚᱢᱤ ᱨᱮᱭᱟᱜ ᱠᱟᱨᱵᱟᱨᱫᱚ ᱦᱩᱭᱩᱜ ᱠᱟᱱᱟ ᱡᱚᱠᱷᱚᱱ ᱟᱵᱚ ᱡᱚᱢᱤᱨᱮ ᱵᱚᱱ ᱯᱷᱚᱥᱚᱞ ᱞᱟᱹᱜᱤᱫᱵᱚᱱ ᱯᱷᱮᱰᱚᱜ ᱠᱷᱟᱱ ᱞᱟᱦᱟ ᱱᱟᱦᱮᱞᱛᱮ ᱠᱚ ᱥᱤᱭᱟ ᱱᱤᱭᱟᱹ ᱰᱟᱝᱨᱟ ᱰᱟᱝᱨᱟᱠᱚ ᱤᱫᱤ ᱠᱚᱣᱟ ᱱᱟᱦᱮᱞ ᱠᱟᱬᱵᱟ ᱟᱬᱟᱲ ᱟᱲᱜᱚᱢ ᱚᱱᱟᱛᱮᱵᱚ ᱥᱤᱭᱟ ᱥᱤ ᱥᱤᱛᱮ ᱚᱱᱟᱵᱚᱱ ᱞᱟᱹᱦᱩᱫᱟ ᱞᱟᱹᱦᱩᱫ ᱟᱫᱷᱟ ᱞᱟᱹᱦᱩᱫ ᱠᱟᱛᱮᱫ ᱛᱟᱯᱚᱨᱮ ᱱᱚᱣᱟ ᱜᱩᱨᱤᱡ ᱥᱟᱦᱟᱨᱵᱚ ᱤᱫᱤᱭᱟᱜᱼᱟ ᱜᱩᱨᱤᱡ ᱥᱟᱦᱟᱨ ᱤᱫᱤ ᱠᱟᱛᱮᱫ ᱚᱱᱟᱵᱚ ᱯᱟᱥᱱᱟᱣ

ᱢᱮᱥᱤᱱᱤᱧ ᱪᱟᱹᱞᱩᱭᱟ ᱠᱷᱩᱴᱤᱭᱟᱹᱧ ᱠᱷᱩᱴᱤ ᱠᱟᱛᱮᱫ ᱫᱟᱜᱤᱧ ᱟᱲᱟᱜᱟ ᱫᱟᱜ ᱟᱲᱟᱜ ᱠᱟᱛᱮᱧ ᱯᱟᱴᱟᱣᱟ ᱯᱟᱴᱟᱣ ᱠᱟᱛᱮᱫ ᱵᱟᱨᱼᱯᱮ ᱫᱤᱱ ᱛᱟᱦᱮᱸ ᱠᱟᱛᱮᱫ ᱥᱤ ᱯᱟᱲᱟᱜᱼᱟ ᱥᱤ ᱯᱟᱲᱟᱜ ᱠᱟᱛᱮᱫ ᱛᱚᱠᱷᱚᱱ ᱱᱚᱣᱟ ᱛᱷᱚᱲᱟᱧ ᱡᱷᱚᱨ ᱡᱷᱚᱨᱟᱣ ᱚᱪᱚᱭᱟ ᱡᱷᱚᱨ ᱡᱷᱚᱲᱟᱣ ᱠᱟᱛᱮᱫ ᱛᱚᱠᱷᱚᱱ ᱥᱤ ᱟᱲᱜᱚᱢ ᱥᱤ ᱟᱲᱜᱚᱢ ᱛᱮᱜᱮᱧ ᱡᱷᱚᱲᱡᱷᱚᱲᱟᱣ ᱪᱟᱵᱟᱭᱟ ᱛᱟᱨᱯᱚᱨᱮ ᱪᱟᱞᱟᱜᱟᱹᱧ ᱥᱟᱦᱟᱨ ᱠᱤᱪᱷᱩ ᱜᱟᱱᱤᱧ ᱟᱹᱜᱩᱭᱟ ᱚᱱᱟᱧ ᱪᱷᱤᱴᱟᱹᱣᱟ ᱟᱨ ᱚᱱᱟ ᱯᱷᱚᱥᱚᱞ ᱞᱟᱜᱟᱣ ᱚᱠᱟ ᱯᱷᱚᱥᱞᱤᱧ ᱞᱟᱜᱟᱣ ᱛᱟᱦᱞᱮ ᱡᱩᱫᱤ ᱤᱧ ᱯᱟᱴᱟᱧ ᱮᱨ ᱠᱷᱟᱱ ᱛᱟᱦᱞᱮ ᱚᱱᱟ ᱥᱟᱦᱟᱨ ᱯᱟᱴᱟ ᱤᱭᱟᱹ ᱡᱟᱝ ᱚᱱᱟᱧ ᱮᱨᱟ ᱮᱨ ᱠᱮᱫᱟᱹᱧ ᱮᱨ ᱠᱟᱛᱮᱫ ᱛᱚᱠᱷᱚᱱ ᱱᱚᱣᱟᱧ ᱥᱤ ᱛᱚᱯᱟ ᱠᱮᱫᱟ ᱟᱹᱣᱞᱟᱹᱣ ᱠᱮᱫᱟ ᱟᱹᱣᱞᱟᱹᱣ ᱠᱟᱛᱮᱧ ᱟᱲᱜᱚᱢ ᱥᱚᱢᱟᱱ ᱠᱮᱫᱟ ᱠᱷᱩᱴᱤ ᱠᱮᱫᱟᱹᱧ ᱠᱷᱩᱴᱤ ᱠᱟᱛᱮᱫ ᱛᱚᱦᱚᱱ ᱚᱱᱟᱧ ᱵᱟᱹᱜᱤᱭᱟᱫᱟ ᱢᱤᱫᱴᱮᱱ ᱵᱟᱲᱜᱮ ᱨᱮᱭᱟᱜ ᱟᱵᱟᱨ ᱢᱤᱰᱴᱮᱱ ᱵᱟᱲᱜᱮ ᱢᱮᱱᱟᱜᱼᱟ ᱚᱱᱟ ᱵᱟᱲᱜᱮᱫᱚ ᱚᱱᱟᱦᱚᱸ ᱥᱤᱭᱟᱹᱧ ᱟᱲᱜᱚᱢᱟᱹᱧ ᱪᱮᱫᱞᱮᱠᱟ ᱢᱟᱱᱮ ᱦᱚᱸᱜᱼᱚᱭ ᱥᱟᱦᱟᱨ ᱞᱟᱜᱟᱣ ᱜᱩᱨᱤᱡ ᱥᱟᱨ ᱜᱮᱢᱮᱨᱟᱹᱧ ᱫᱚᱦᱚᱭᱟᱹᱧ ᱯᱟᱥᱱᱟᱣᱟᱹᱧ ᱪᱷᱤᱴᱟᱹᱣᱟᱹᱧ ᱜᱩᱨᱤᱡ ᱥᱟᱦᱟᱨ ᱜᱩᱨᱤᱡ ᱥᱟᱨ ᱪᱷᱤᱴᱟᱹᱣ ᱵᱟᱲᱟ ᱠᱟᱛᱮᱫ ᱥᱤᱭᱟᱹᱧ ᱥᱤ ᱞᱚᱴᱚᱢᱟᱹᱧ ᱟᱲᱜᱚᱢ ᱥᱚᱢᱟᱱᱟᱹᱧ ᱛᱟᱨᱯᱚᱨᱮ ᱱᱚᱣᱟᱨᱮ ᱡᱩᱫᱤ ᱡᱚᱸᱰᱨᱟᱧ ᱞᱟᱜᱟᱣ ᱠᱷᱟᱱ ᱛᱟᱦᱞᱮᱧ ᱡᱚᱸᱰᱨᱟ ᱤᱛᱟᱹᱧ ᱟᱹᱜᱩᱭᱟ ᱡᱚᱸᱰᱨᱟ ᱤᱛᱟᱹ ᱟᱹᱜᱩ ᱠᱟᱛᱮᱫ ᱛᱟᱨᱯᱚᱨᱮ ᱚᱠᱟ ᱦᱤᱞᱟᱹᱜᱤᱧ ᱨᱚᱦᱚᱭ ᱛᱟᱨ ᱞᱟᱦᱟ ᱦᱤᱞᱟᱹᱜ ᱫᱚᱧ ᱥᱤᱭᱟ ᱪᱟᱞᱟᱱᱟᱹᱧ ᱥᱟᱦᱟᱨ ᱢᱮᱥᱟᱞᱟ ᱵᱟᱲᱜᱮᱨᱮ ᱤᱭᱟᱹᱧ ᱮᱨᱟᱧ ᱮᱨ ᱠᱟᱛᱮᱧ ᱥᱤᱭᱟ ᱥᱤ ᱠᱟᱛᱮᱫ ᱟᱲᱜᱚᱢ ᱥᱚᱢᱟᱱᱟᱹᱧ ᱛᱚᱠᱷᱚᱱ ᱚᱱᱟ ᱯᱷᱚᱥᱚᱞ ᱡᱚᱠᱷᱚᱱᱤᱧ ᱨᱚᱦᱚᱭᱟ ᱛᱚᱠᱷᱚᱱ ᱢᱤᱫᱴᱮᱱ ᱵᱟᱵᱮᱨᱤᱧ ᱛᱤᱡᱟ ᱵᱟᱵᱮᱨ ᱛᱤᱡ ᱠᱟᱛᱮᱫ ᱵᱟᱵᱮᱨ ᱨᱮ ᱢᱤᱫ ᱵᱤᱛᱟᱹ ᱦᱳᱠ ᱵᱟ ᱢᱤᱫ ᱵᱤᱛᱟᱹ ᱵᱟᱨ ᱠᱟᱹᱴᱩᱵ ᱯᱮ ᱠᱟᱹᱴᱩᱵ ᱯᱷᱟᱸᱠ ᱦᱟᱱᱛᱮ ᱟᱨᱠᱤ ᱢᱤᱫ ᱵᱤᱛᱟᱹ ᱵᱟᱨ ᱠᱟᱹᱴᱩᱵ ᱯᱮ ᱠᱟᱹᱴᱩᱵ ᱯᱷᱟᱸᱠ ᱤᱱᱟᱹ ᱵᱷᱤᱛᱤᱨ ᱨᱮ ᱢᱤᱫᱴᱮᱱ ᱟᱞᱛᱟ ᱟᱹᱜᱩ ᱠᱟᱛᱮᱫ ᱚᱱᱟᱫᱚᱧ ᱪᱤᱱᱱᱚᱭᱟ ᱚᱱᱟ ᱵᱟᱵᱮᱨᱫᱚ ᱚᱱᱟ ᱪᱤᱱᱱᱚ ᱪᱤᱱᱱᱚ ᱛᱮᱜᱮ ᱦᱟᱱᱟ ᱢᱩᱪᱟᱹᱫ ᱱᱚᱣᱟ ᱢᱩᱪᱟᱹᱫ ᱠᱷᱩᱱᱴᱤ ᱠᱟᱫᱤᱧ ᱵᱤᱫᱟ ᱵᱤᱫ ᱠᱟᱛᱮᱫ ᱚᱱᱟ ᱠᱷᱩᱱᱴᱤ ᱵᱤᱫ ᱠᱟᱛᱮᱫ ᱥᱳᱡᱷᱮᱱᱟ ᱥᱚᱡᱷᱮ ᱠᱟᱛᱮᱫ ᱟᱞᱛᱟ ᱛᱮᱧ ᱫᱟᱜᱽ ᱟᱠᱟᱫ ᱚᱱᱟ ᱵᱟᱵᱮᱨ ᱟᱞᱛᱟ ᱥᱚᱡᱷᱮᱨᱮ ᱡᱚᱸᱰᱨᱟᱧ ᱨᱚᱦᱚᱭᱟ ᱨᱚᱦᱚᱭᱟᱹᱧ ᱨᱚᱦᱚᱭ ᱠᱟᱛᱮᱫ ᱪᱮᱫᱼᱤᱧ ᱪᱮᱠᱟᱭᱟ ᱛᱚᱠᱷᱚᱱ ᱮᱱᱠᱟ ᱞᱟᱯᱟᱞᱳᱯᱳ ᱫᱟᱨᱮᱭᱮᱱ ᱛᱤᱧᱟᱹ ᱡᱟᱱᱟᱢᱱᱟ ᱞᱟᱯᱟᱞᱳᱯᱳ ᱫᱟᱨᱮᱭᱱᱟ ᱫᱟᱨᱮ ᱠᱟᱛᱮᱫ ᱛᱚᱠᱷᱚᱱ ᱚᱱᱟᱫᱚ ᱯᱩᱭᱟᱹᱧ ᱡᱚᱸᱰᱨᱟ ᱜᱷᱟᱥᱤᱧ ᱜᱚᱡ ᱜᱤᱰᱤ ᱜᱤᱲᱤ ᱠᱟᱜᱼᱟ ᱫᱟᱨᱮ ᱛᱟᱦᱮᱱ ᱛᱤᱧᱟᱹ ᱡᱚᱸᱰᱨᱟ ᱫᱟᱨᱮ ᱡᱚᱸᱰᱨᱟ ᱫᱟᱨᱮ ᱤᱭᱟᱹ ᱠᱟᱛᱮᱫ ᱛᱚᱠᱷᱚᱱ ᱱᱚᱣᱟ ᱥᱟᱦᱟᱨ ᱛᱟᱦᱞᱮ ᱥᱟᱨ ᱚᱱᱟᱫᱚᱧ ᱪᱩᱨᱩᱡᱟᱜᱼᱟ ᱛᱷᱟᱨ ᱨᱮ ᱚᱱᱟᱧ ᱪᱩᱨᱩᱡᱼᱟᱫᱟ ᱟᱨ ᱤᱝᱠᱟ ᱢᱟᱯ ᱠᱟᱛᱮᱫ ᱢᱤᱫᱴᱮᱱ ᱠᱷᱩᱴᱤ ᱛᱤᱱᱟᱹᱜ ᱜᱟᱱ ᱢᱟᱯ ᱟᱵᱚᱱ ᱡᱮᱱᱚ ᱟᱞᱚ ᱦᱟᱱᱛᱮ ᱱᱟᱛᱮ ᱫᱟᱜ ᱠᱷᱴᱤᱭᱟᱭ ᱠᱷᱩᱴᱤ ᱠᱟᱛᱮᱫ ᱚᱱᱟ ᱠᱷᱩᱴᱤ ᱠᱟᱛᱮᱫ ᱫᱟᱜᱟᱜᱼᱟ ᱫᱟᱜ ᱠᱟᱛᱮᱫ ᱠᱤᱪᱷᱩᱫᱤᱱ ᱯᱚᱨᱮ ᱚᱱᱟᱫᱚ ᱥᱟᱨᱮ ᱥᱟᱵ ᱠᱮᱫᱟ ᱥᱟᱨᱮ ᱥᱟᱵ ᱠᱟᱛᱮᱫ ᱠᱤᱪᱷᱩᱫᱤᱱ ᱯᱚᱨᱮ ᱦᱚᱭᱛᱚ ᱠᱮᱣ ᱫᱚᱠᱚ ᱞᱟᱦᱟᱠᱚ ᱤᱭᱟᱹᱭᱫᱟ ᱠᱮᱣᱫᱚ ᱦᱳᱭ ᱚᱱᱟ ᱫᱟᱜ ᱱᱟᱦᱮᱞᱠᱚ ᱚᱨᱟᱜ ᱠᱟᱱᱟ ᱠᱮᱣᱫᱚ ᱛᱟᱭᱱᱚᱢ ᱦᱚᱸᱠᱚ ᱚᱨᱟᱜ ᱠᱟᱱᱟ ᱵᱟ ᱵᱟᱝ ᱚᱨ ᱨᱮᱦᱚᱸ ᱦᱩᱭᱩᱜ ᱠᱟᱱᱟ ᱪᱮᱫᱟᱜ ᱵᱟᱝ ᱮᱱᱠᱟ ᱛᱮᱜᱮ ᱦᱩᱭᱩᱜᱼᱟ